ᱥᱮᱛᱟᱜ ᱨᱮ ᱫᱟᱠᱟ ᱴᱩᱠᱩᱡ ᱠᱚ ᱜᱟᱥᱟᱣ ᱠᱟᱛᱮ ᱪᱩᱞᱦᱟᱹ ᱠᱚ ᱪᱷᱚᱸᱪ ᱠᱟᱛᱮ ᱫᱟᱠᱟ ᱞᱟᱦᱟᱧ ᱪᱚᱸᱫᱟᱭᱟ ᱛᱟᱨᱯᱚᱨᱮ ᱫᱟᱜ ᱵᱟᱥᱟᱝᱚᱜᱼᱟ ᱪᱟᱣᱞᱮᱧ ᱟᱹᱨᱩᱯ ᱠᱷᱟᱸᱡᱚᱭᱟ ᱟᱹᱨᱩᱯ ᱠᱷᱟᱸᱡᱚ ᱠᱟᱛᱮ ᱫᱟᱠᱟ ᱤᱥᱤᱱ ᱞᱟᱜᱤᱫᱚᱜᱼᱟ ᱟᱬᱜᱚ ᱠᱟᱛᱮ ᱛᱟᱨᱯᱚᱨᱮ ᱩᱛᱩᱧ ᱪᱚᱸᱫᱟᱭᱟ ᱩᱛᱩ ᱠᱚ ᱪᱚᱸᱫᱟ ᱠᱟᱛᱮ ᱩᱛᱩ ᱪᱚᱸᱫᱟ ᱠᱟᱛᱮ ᱚᱱᱟ ᱨᱮ ᱢᱚᱥᱞᱟ ᱠᱚ ᱞᱟᱜᱟᱣ ᱦᱩᱭᱩᱜᱼᱟ ᱥᱟᱥᱟᱝ ᱵᱩᱞᱩᱝ ᱥᱩᱱᱩᱢ ᱡᱤᱨᱟᱹ ᱮᱠ ᱤᱱᱟᱹ ᱩᱛᱩᱭᱱᱟ ᱞᱟᱦᱟ ᱥᱩᱱᱩᱢᱤᱧ ᱫᱩᱞᱟ ᱛᱟᱨᱯᱚᱨᱮ ᱯᱮᱸᱭᱟᱡᱤᱧ ᱠᱷᱟᱸᱡᱚᱭᱟ ᱯᱮᱸᱭᱟᱡ ᱥᱚᱢᱵᱩᱨᱟ ᱢᱚᱥᱞᱟ ᱠᱚ ᱵᱷᱟᱹᱡᱤ ᱠᱟᱛᱮ ᱛᱟᱨᱯᱚᱨᱮ ᱚᱱᱟ ᱡᱟᱦᱟᱸ ᱥᱚᱵᱡᱤ ᱠᱚ ᱚᱱᱟᱧ ᱟᱹᱨᱩᱯ ᱠᱷᱟᱸᱡᱚᱭᱟ ᱛᱟᱨᱯᱚᱨᱮ ᱟᱫᱚᱧ ᱟᱬᱜᱚᱭᱟ ᱟᱬᱜᱚ ᱠᱟᱛᱮ ᱡᱚᱢᱟᱹᱧ ᱛᱟᱨᱯᱚᱨᱮ ᱚᱱᱟ ᱥᱟᱶᱼᱥᱟᱶ ᱛᱮᱦᱚᱸ ᱡᱤᱞ ᱯᱤᱴᱷᱟᱹ ᱠᱩᱧ ᱠᱩᱥᱤᱭᱟᱜᱼᱟ ᱟᱨ ᱚᱱᱟ ᱡᱤᱞ ᱨᱮ ᱯᱤᱴᱷᱟᱹ ᱨᱮᱦᱚᱸ ᱡᱤᱞ ᱠᱚ ᱯᱮᱸᱭᱟᱡ ᱠᱚ ᱟᱫᱟ ᱨᱚᱥᱩᱱ ᱢᱚᱥᱞᱟ ᱞᱟᱜᱟᱣ ᱦᱩᱭᱩᱜᱼᱟ ᱚᱱᱟ ᱯᱟᱛᱲᱟ ᱨᱮ ᱥᱩᱱᱩᱢ ᱡᱚᱫ ᱠᱟᱛᱮ ᱚᱱᱟ ᱥᱤᱯᱤᱭᱟᱠᱟᱫ ᱦᱚᱞᱚᱝ ᱚᱱᱟ ᱞᱟᱴᱷᱟ ᱢᱤᱫ ᱦᱩᱭᱩᱜᱼᱟ ᱛᱟᱨᱯᱚᱨᱮ ᱤᱥᱤᱱ ᱠᱟᱛᱮ ᱡᱚᱢ ᱦᱩᱭᱩᱜᱼᱟ